ᱦᱮᱸ ᱦᱮᱞᱳ ᱟᱢ ᱠᱷᱩᱫᱤᱨᱟᱢ ᱠᱷᱩᱫᱤᱨᱟᱢ ᱥᱚᱨᱮᱱ ᱠᱟᱱ ᱜᱮᱭᱟᱢ ᱤᱧ ᱱᱚᱰᱮ ᱱᱚᱣᱟᱰᱤ ᱠᱷᱚᱱ ᱤᱧ ᱨᱚᱲ ᱮᱫᱟ ᱤᱞᱟᱛᱤ ᱫᱚᱨᱠᱟᱨ ᱫᱚ ᱪᱮᱫ ᱟᱢ ᱪᱟ ᱠᱚᱢ ᱞᱚᱞᱚ ᱵᱟᱲᱟᱭᱫᱟ ᱪᱮᱫ ᱠᱚᱢ ᱵᱮᱱᱟᱣ ᱵᱟᱲᱟᱭᱫᱟ ᱦᱮᱸ ᱦᱳᱭ ᱦᱮᱸ ᱠᱟᱹᱢᱤ ᱫᱚ ᱟᱞᱮ ᱴᱷᱮᱱ ᱟᱹᱰᱤᱜᱟᱱ ᱦᱚᱲᱠᱚ ᱦᱮᱡ ᱠᱟᱱᱟ ᱯᱮᱲᱟ ᱠᱚ ᱟᱫᱚ ᱩᱱᱠᱩ ᱠᱚᱜᱮ ᱵᱚᱞᱮ ᱫᱟᱬᱟᱱ ᱞᱮ ᱪᱟᱞᱟᱜᱼᱟ ᱚᱱᱛᱮ ᱦᱮᱸ ᱟᱫᱚ ᱵᱚᱞᱮ ᱪᱮᱫ ᱠᱚ ᱪᱟᱢ ᱵᱮᱱᱟᱣᱫᱟ ᱚᱱᱟ ᱟᱹᱢᱤᱧ ᱠᱩᱞᱤᱭᱮᱫ ᱢᱮᱭᱟ ᱦᱮᱸ ᱻ ᱟᱨ ᱡᱟᱦᱟᱱᱟᱜ ᱠᱚ ᱛᱚᱵᱮᱞᱮ ᱪᱟᱞᱟᱜᱼᱟ ᱟᱪᱪᱷᱟ ᱞᱮ ᱪᱟᱞᱟᱣ ᱞᱮᱱ ᱜᱮᱦᱟᱸᱜ ᱪᱟᱞᱟᱣ ᱠᱟᱛᱮᱫ ᱜᱮ ᱦᱟᱸᱜ ᱵᱚᱞᱮ ᱵᱮᱱᱟᱣ ᱟᱞᱮᱭᱟ ᱚᱠᱟ ᱞᱮᱠᱟᱱ ᱪᱟ ᱠᱚ ᱠᱷᱚᱡᱚᱜᱼᱟ ᱪᱮᱫ ᱞᱮᱠᱟᱱᱟᱜ ᱠᱚ ᱧᱩᱭᱟ ᱪᱮᱫ ᱠᱚ ᱡᱚᱢᱟ ᱦᱮᱸ ᱫᱤᱥᱚᱢ ᱧᱮᱞ ᱠᱚ ᱦᱮᱡ ᱠᱟᱱᱟ ᱟᱭᱢᱟ ᱫᱤᱱ ᱠᱷᱚᱱ ᱵᱟᱞᱮ ᱧᱟᱯᱟᱢ ᱵᱟᱲᱟᱣ ᱠᱟᱱᱟ ᱟᱫᱚ ᱟᱹᱰᱤᱜᱟᱱ ᱦᱚᱲ ᱠᱚ ᱦᱮᱡ ᱠᱟᱱ ᱛᱟᱞᱮᱭᱟ ᱟᱫᱚ ᱠᱚ ᱢᱮᱱᱫᱟ ᱫᱮᱞᱟ ᱟᱪᱪᱷᱟ ᱵᱚᱱ ᱪᱟᱞᱟᱣ ᱦᱮᱡ ᱞᱮᱱᱜᱮ ᱦᱮᱸ ᱻ ᱦᱮᱸ ᱯᱟᱸᱪ ᱵᱟᱡᱮ ᱥᱚᱢᱚᱭᱞᱮ ᱪᱟᱞᱟᱜᱼᱟ ᱦᱟᱸᱜ ᱫᱟᱬᱟ ᱵᱟᱲᱟᱭ ᱞᱮ ᱪᱟᱞᱟᱜᱼᱟ ᱦᱮᱸ ᱦᱮᱸ ᱟᱨ ᱪᱟᱞᱟᱣ ᱠᱟᱛᱮᱫ ᱜᱮ ᱦᱟᱸᱜ ᱟᱢ ᱵᱮᱱᱟᱣ ᱟᱞᱮᱭᱟ ᱪᱮᱫ ᱞᱮᱠᱟᱱᱟᱜ ᱠᱚ ᱠᱷᱚᱡᱚᱜᱼᱟ ᱪᱮᱫ ᱞᱮᱠᱟᱱᱟᱜ ᱵᱟᱝ ᱦᱮᱸ ᱮᱱᱛᱮᱫ ᱫᱤᱥᱚᱢ ᱨᱮᱱ ᱦᱚᱲ ᱛᱚ ᱦᱮᱸ ᱦᱮᱸ ᱦᱮᱸ ᱚᱱᱟᱜᱮ ᱵᱚᱞᱮ ᱞᱮ ᱵᱟᱲᱟᱭ ᱞᱟᱦᱟ ᱦᱚᱪᱚᱭᱮᱫ ᱢᱮᱭᱟ ᱪᱟᱞᱟᱜ ᱠᱟᱱᱟᱞᱮ ᱟᱹᱞᱤᱧ ᱨᱮᱱ ᱯᱮᱲᱟ ᱪᱮᱫ ᱞᱮᱠᱟ ᱠᱚ ᱡᱚᱢᱟ ᱪᱮᱫ ᱞᱮᱠᱟ ᱵᱟᱝ ᱟᱫᱚᱢ ᱠᱚᱫᱚᱠᱚ ᱠᱩᱥᱤᱭᱟᱜᱼᱟ ᱥᱮ ᱵᱟᱝ ᱦᱮᱸ ᱦᱮᱸ ᱟᱫᱚ ᱵᱮᱱᱟᱣ ᱫᱚ ᱵᱮᱱᱟᱣ ᱦᱟᱛᱟᱲ ᱠᱟᱜ ᱢᱮ ᱰᱷᱮᱨ ᱚᱠᱚᱡ ᱰᱷᱮᱨ ᱠᱷᱚᱡ ᱫᱚ ᱟᱢ ᱴᱷᱮᱱ ᱠᱚ ᱞᱟᱹᱭᱟ ᱟᱹᱰᱤ ᱢᱚᱡᱽ ᱪᱟ ᱠᱚ ᱧᱟᱢᱚᱜᱼᱟ ᱟᱪᱪᱷᱟ ᱞᱮ ᱯᱷᱳᱱ ᱫᱚᱲᱦᱟ ᱟᱢᱟ ᱦᱟᱸᱜ ᱦᱮᱸ ᱢᱟ